ᱥᱟᱨᱤ ᱜᱷᱚᱴᱚᱱ ᱪᱮᱛᱟᱱ ᱨᱮ ᱴᱮᱦᱟᱴ ᱠᱟᱛᱮᱫ ᱤᱧ ᱴᱷᱮᱱ ᱡᱟᱦᱟᱸ ᱯᱩᱛᱷᱤ ᱢᱮᱱᱟᱜ ᱟᱠᱟᱫᱟ ᱚᱱᱟ ᱫᱚ ᱥᱚᱢᱟᱡ ᱠᱤᱥᱠᱩᱣᱟᱜ ᱱᱟᱢᱟᱞᱤᱭᱟ ᱱᱚᱣᱟ ᱱᱟᱢᱟᱞᱤᱭᱟᱹ ᱜᱟᱢᱟᱢ ᱛᱟᱞᱟᱛᱮ ᱱᱚᱱᱰᱮ ᱫᱚ ᱱᱟᱢᱟᱞᱟᱜ ᱡᱟᱦᱟᱸ ᱪᱤᱛᱟᱹᱨ ᱱᱟᱢᱟᱞ ᱨᱮ ᱦᱚᱲ ᱦᱚᱯᱚᱱᱟᱜ ᱪᱮᱫ ᱞᱮᱠᱟ ᱦᱟᱞᱚᱛ ᱪᱮᱫᱟᱜ ᱦᱚᱲ ᱦᱚᱯᱚᱱ ᱠᱚ ᱱᱟᱢᱟᱞ ᱠᱚ ᱪᱟᱞᱟᱣ ᱮᱱᱟ ᱱᱚᱣᱟ ᱜᱚᱲᱟᱵᱟᱲᱤ ᱢᱮᱱ ᱫᱚ ᱢᱩᱠᱩᱨᱢᱩᱱᱤᱯᱩᱨ ᱰᱮᱢ ᱛᱮᱭᱟᱨ ᱨᱮ ᱛᱤᱱᱟᱹᱜ ᱜᱟᱱ ᱥᱟᱱᱛᱟᱲ ᱟᱹᱛᱩ ᱰᱩᱵᱩᱡ ᱞᱮᱱᱟ ᱚᱠᱚᱭ ᱠᱚᱣᱟᱜ ᱛᱤᱱᱟᱹᱜ ᱚᱥᱩᱵᱤᱫᱟ ᱦᱩᱭ ᱟᱠᱟᱱ ᱛᱟᱠᱚᱣᱟ ᱦᱟᱥᱟ ᱡᱟᱭᱜᱟ ᱡᱚᱢᱤ ᱡᱷᱚᱛᱚ ᱪᱟᱞᱟᱣ ᱟᱠᱟᱱ ᱛᱟᱠᱚᱣᱟ ᱪᱮᱫᱟᱜ ᱱᱟᱢᱟᱞ ᱪᱟᱞᱟᱣ ᱛᱮᱠᱚ ᱵᱚᱲᱦᱮ ᱭᱟᱠᱟᱱᱟ ᱱᱚᱣᱟ ᱥᱟᱱᱟᱢᱟᱜ ᱵᱟᱥᱛᱚᱵ ᱪᱤᱛᱟᱹᱨ ᱜᱮ ᱥᱚᱢᱟᱭ ᱠᱤᱥᱠᱩ ᱫᱚ ᱟᱭᱟᱜ ᱢᱟᱦᱟᱸ ᱜᱟᱢᱟᱢ ᱯᱩᱛᱷᱤ ᱱᱟᱢᱟᱞᱤᱭᱟᱹ ᱛᱟᱞᱟ ᱛᱮᱭ ᱥᱚᱫᱚᱨ ᱟᱠᱟᱫᱟᱭ